ᱦᱮᱞᱳ ᱦᱮᱸ ᱢᱮᱱᱫᱟᱹᱧ ᱤᱭᱟᱹ ᱯᱚᱥᱪᱤᱢ ᱵᱟᱝᱞᱟ ᱯᱚᱱᱚᱛ ᱨᱮ ᱢᱟᱱᱮ ᱴᱨᱟᱱᱥᱯᱳᱨᱴ ᱛᱤᱱᱟᱹᱜ ᱠᱟᱛᱮ ᱵᱤᱥᱤ ᱥᱩᱵᱤᱫᱟ ᱢᱮᱱᱟᱜᱼᱟ ᱦᱩᱸ ᱟᱪᱪᱷᱟ ᱦᱩᱸ ᱟᱪᱪᱷᱟ ᱟᱪᱪᱷᱟ ᱛᱟᱨᱯᱚᱨ ᱤᱧ ᱪᱮᱫ ᱤᱧ ᱢᱮᱱᱫᱟ ᱢᱮᱱᱫᱟᱹᱧ ᱡᱮ ᱢᱚᱴᱟᱢᱩᱴᱤ ᱡᱩᱫᱤ ᱦᱟᱭᱚᱭᱮ ᱦᱟᱭᱚᱭᱮ ᱠᱚᱨᱮᱱᱟᱝ ᱠᱤ ᱢᱚᱴᱟᱢᱩᱴᱤ ᱵᱷᱟᱜᱮ ᱥᱩᱵᱤᱫᱟ ᱢᱮᱱᱟᱜᱼᱟ ᱡᱮ ᱫᱷᱚᱨᱚ ᱢᱤᱫᱴᱮᱱ ᱞᱟᱹᱴᱩ ᱜᱟᱹᱰᱤ ᱡᱮ ᱴᱨᱟᱱᱥᱯᱳᱨᱴᱟᱹᱧ ᱡᱮ ᱡᱟᱦᱟᱸᱛᱮ ᱢᱟᱞᱤᱧ ᱤᱫᱤ ᱟᱹᱜᱩᱭᱟ ᱡᱟᱛᱮ ᱵᱮᱥᱤ ᱢᱟᱞ ᱡᱟᱛᱮᱧ ᱤᱫᱤ ᱟᱹᱜᱩᱭ ᱚᱱᱠᱟ ᱢᱤᱫᱴᱤᱡ ᱵᱷᱟᱜᱮ ᱵᱷᱟᱜᱮ ᱡᱟᱭᱜᱟ ᱨᱮ ᱢᱮᱱ ᱢᱮᱱ ᱡᱟᱭᱜᱟ ᱨᱮ ᱚᱱᱠᱟ ᱦᱟᱭᱚᱭᱮ ᱚᱝᱠᱟ ᱛᱤᱱᱟᱹᱜ ᱜᱟᱱ ᱢᱮᱱᱟᱜᱼᱟ ᱯᱚᱥᱪᱤᱢ ᱵᱟᱝᱞᱟ ᱨᱮ ᱦᱩᱸ ᱦᱩᱸ ᱚ ᱢᱟᱱᱮ ᱞᱟᱹᱴᱩ ᱦᱟᱭᱚᱭᱮ ᱠᱟᱱᱟ ᱞᱟᱹᱴᱩ ᱦᱟᱭᱚᱭᱮ ᱠᱟᱱ ᱜᱮᱭᱟ

ᱟᱪᱪᱷᱟ ᱟᱪᱪᱷᱟ ᱦᱩᱸ ᱴᱷᱤᱠᱜᱮᱭᱟ ᱟᱨ ᱢᱟᱱᱮ ᱮᱭ ᱡᱮᱢᱚᱱ ᱟᱵᱚ ᱯᱚᱥᱪᱤᱢ ᱵᱚᱝᱜᱚ ᱯᱚᱱᱚᱛ ᱠᱷᱚᱱᱟᱜ ᱡᱩᱫᱤᱧ ᱤᱧ ᱡᱩᱫᱤ ᱢᱟᱱᱮ ᱠᱷᱩᱵᱽ ᱡᱩᱫᱤᱧ ᱢᱟᱱᱮ ᱵᱷᱟᱨᱚᱛ ᱢᱚᱫᱽᱫᱷᱮ ᱨᱮ ᱢᱟᱱᱮ ᱥᱚᱨᱵᱚ ᱥᱮᱥ ᱢᱟᱱᱮ ᱥᱮ ᱠᱷᱩᱵᱽ ᱮᱠᱴᱟ ᱟᱭᱚᱛᱛᱚᱨᱮᱧ ᱫᱚᱦᱚ ᱫᱟᱲᱮᱭᱟᱜᱼᱟ ᱢᱟᱱᱮ ᱚᱱᱠᱟᱱ ᱴᱨᱟᱱᱥᱯᱳᱨᱴ ᱢᱟᱱᱮ ᱨᱟᱡᱽᱡᱚ ᱤᱧ ᱚᱠᱟ ᱠᱷᱚᱱᱤᱧ ᱧᱟᱢᱟ ᱢᱟᱱᱮ ᱡᱟᱛᱮ ᱤᱧ ᱚᱠᱟᱠᱚ ᱴᱨᱟᱱᱥᱯᱳᱨᱴ ᱨᱟᱡᱽᱡᱚᱧ ᱧᱟᱢᱟ ᱚᱱᱟᱠᱚ ᱴᱨᱟᱱᱥᱯᱳᱨᱴ ᱨᱟᱡᱽᱡᱚ ᱢᱟᱱᱮ ᱢᱟᱞᱤᱧ ᱠᱩᱞ ᱫᱟᱲᱮᱜ ᱤᱧᱟᱹᱜ ᱜᱟᱹᱰᱤᱛᱮ ᱡᱮᱢᱚᱱ ᱢᱟᱞᱤᱧ ᱯᱳᱶᱪᱷᱟ ᱦᱚᱴᱚ ᱫᱟᱲᱮᱜ ᱚᱱᱠᱟᱱᱟᱜ ᱢᱟᱱᱮ ᱢᱤᱫᱴᱮᱱ ᱵᱚᱞᱮ ᱥᱚᱲᱚᱠ ᱯᱚᱛᱷ ᱥᱮ ᱨᱮᱹᱞ ᱯᱮᱛᱷ ᱛᱮᱸᱦᱚ ᱱᱚᱝᱠᱟ ᱠᱤ ᱢᱮᱱᱟᱜᱼᱟ ᱱᱚᱝᱠᱟ ᱫᱷᱚᱨᱚᱧ ᱪᱟᱞᱟᱜᱼᱟ ᱮᱴᱟᱜ ᱮᱴᱟᱜ ᱨᱟᱡᱽᱡᱚ ᱦᱮᱸ ᱦᱮᱸ ᱟᱪᱪᱷᱟ ᱛᱟᱨᱢᱟᱱᱮ ᱢᱚᱴᱟᱢᱩᱴᱤ ᱵᱷᱟᱜᱮ ᱜᱮ ᱥᱩᱵᱤᱫᱟ ᱫᱚ ᱢᱮᱱᱟᱜᱼᱟ ᱵᱟᱝ ᱚᱥᱩᱵᱤᱫᱟ ᱨᱮᱱᱟᱜ ᱫᱚ ᱠᱚᱱᱳ ᱠᱟᱨᱚᱱ ᱵᱟᱹᱱᱩᱜᱼᱟ ᱦᱮᱸ ᱟᱪᱪᱷᱟ ᱴᱷᱤᱠᱜᱮᱭᱟ ᱛᱟᱦᱞᱮ ᱤᱧ ᱠᱚᱱᱯᱟᱨᱢ ᱤᱧ ᱠᱚᱱᱯᱷᱟᱨᱢᱮᱫ ᱢᱮᱭᱟ ᱦᱟᱸᱜ ᱦᱩᱸ ᱢᱟᱱᱮ ᱡᱚᱛᱚᱜᱮ ᱥᱩᱵᱤᱫᱟ ᱢᱮᱱᱟᱜᱼᱟ ᱱᱤᱭᱟᱹ ᱯᱚᱥᱪᱤᱢ ᱵᱚᱝᱜᱚ ᱯᱚᱱᱚᱛ ᱨᱮᱫᱚ ᱦᱩᱸ ᱴᱷᱤᱠᱜᱮᱭᱟ ᱟᱪᱪᱷᱟ